ᱦᱮᱞᱳ ᱦᱮᱸ ᱵᱟᱹᱵᱩ ᱱᱚᱣᱟ ᱛᱚ ᱟᱡᱚᱫᱤᱭᱟᱹ ᱵᱩᱨᱩ ᱨᱮ ᱞᱟᱜᱟᱣ ᱠᱟᱱᱟ ᱥᱮ ᱚᱻ ᱵᱟᱹᱵᱩ ᱱᱚᱣᱟ ᱫᱚ ᱪᱮᱫ ᱟᱹᱛᱩᱨᱮ ᱞᱟᱜᱟᱣ ᱠᱟᱱᱟ ᱤᱧ ᱫᱚ ᱥᱟᱦᱮᱵᱽᱰᱤ ᱢᱮᱱᱛᱤᱧ ᱯᱷᱳᱱ ᱠᱟᱫ ᱫᱚ ᱟᱪᱪᱷᱟ ᱪᱷᱟ ᱪᱷᱟ ᱛᱚ ᱤᱧ ᱫᱚ ᱱᱚᱝᱠᱟ ᱛᱮᱫᱚ ᱵᱟᱢ ᱩᱨᱩᱢᱤᱧᱟᱹ ᱛᱚ ᱤᱧ ᱫᱩᱧ ᱞᱟᱹᱭᱟᱢᱟ ᱠᱟᱱᱟ ᱱᱟᱥᱮᱱᱟᱜ ᱤᱧᱟᱹᱜ ᱩᱯᱨᱩᱢ ᱵᱟᱝᱠᱷᱟᱱ ᱫᱚ ᱪᱤᱠᱟᱹ ᱞᱮᱠᱟᱛᱮᱢ ᱜᱟᱞᱢᱟᱨᱟᱣᱟ ᱤᱧ ᱥᱚᱸᱜᱮ ᱫᱚ ᱢᱮᱱᱢᱮ ᱛᱚ ᱤᱧ ᱫᱚ ᱵᱟᱹᱵᱩᱧ ᱦᱩᱭᱩᱜ ᱠᱟᱱᱟ ᱢᱤᱫᱴᱮᱱ ᱯᱷᱩᱴᱵᱚᱞ ᱠᱳᱪ

ᱛᱚ ᱢᱮᱱᱮᱫᱼᱟᱹᱧ ᱟᱯᱮ ᱱᱚᱟ ᱮᱞᱟᱠᱟ ᱠᱚᱨᱮᱱ ᱜᱤᱫᱟᱹᱨ ᱠᱚ ᱪᱮᱫ ᱠᱷᱮᱹᱞ ᱪᱮᱛᱟᱱ ᱤᱱᱴᱟᱨᱮᱥᱴ ᱵᱤᱥᱤ ᱢᱮᱱᱟᱜ ᱠᱚᱣᱟ ᱢᱟᱱᱮ ᱪᱮᱫ ᱪᱮᱫ ᱠᱚᱠᱚ ᱠᱷᱮᱹ ᱠᱷᱮᱹᱞᱳᱜ ᱠᱟᱱᱟ ᱟᱪᱪᱷᱟ ᱪᱷᱟ ᱦᱮᱸ ᱤᱧ ᱦᱚᱸ ᱚᱱᱟᱛᱮᱜᱮ ᱟᱯᱮ ᱚᱱᱟ ᱮᱞᱟᱠᱟ ᱥᱮᱱ ᱯᱷᱳᱱᱤᱧ ᱞᱟᱜᱟᱣ ᱟᱠᱟᱫᱼᱟ ᱡᱟᱛᱮ ᱚᱱᱛᱮ ᱜᱤᱫᱟᱹᱨ ᱠᱩᱧ ᱧᱟᱢ ᱯᱮᱢᱟ ᱛᱚ ᱤᱧ ᱫᱚ ᱥᱮᱭ ᱱᱚᱣᱟ ᱢᱟᱬᱟᱝ ᱫᱚ ᱴᱟᱣᱩᱱ ᱠᱞᱟᱵᱽ ᱨᱤᱱᱤᱡ ᱜᱤᱫᱟᱹᱨᱤᱧ ᱠᱳᱪᱮᱫ ᱠᱚ ᱛᱟᱦᱮᱸᱫ ᱛᱟᱦᱞᱮ ᱛᱚ ᱱᱤᱛᱫᱩᱧ ᱢᱮᱱᱫᱟ ᱡᱮ ᱟᱯᱮ ᱵᱩᱨᱩ ᱨᱮᱱ ᱤᱱᱠᱟᱹ ᱛᱮᱜᱮ ᱵᱤᱱᱟᱹ ᱠᱳᱪ ᱛᱮᱜᱮ ᱵᱩᱨᱩ ᱨᱮᱱ ᱫᱚ ᱟᱹᱰᱤ ᱵᱷᱟᱹᱜᱤ ᱯᱮ ᱠᱷᱮᱹᱞᱳᱜᱼᱟ ᱛᱚ ᱥᱮᱭ ᱟᱯᱮ ᱟᱹᱛᱩ ᱨᱱᱟᱜ ᱢᱟᱨᱮ ᱠᱞᱟᱵᱽ ᱛᱟᱦᱮᱸᱞᱮᱱᱟ ᱠᱞᱟᱵᱽ ᱨᱮᱱᱟᱜ ᱧᱩᱛᱩᱢ ᱫᱚ ᱵᱟᱝ ᱫᱚ ᱦᱩᱭᱩᱜ ᱠᱟᱱᱟ ᱥᱟᱦᱮᱵᱽᱰᱤ ᱡᱟᱦᱮᱨᱜᱟᱲ ᱜᱟᱶᱛᱟ ᱥᱮ ᱤᱱᱠᱟᱹ ᱤᱱᱠᱟᱹ ᱫᱷᱚᱨᱚᱱ ᱜᱮ ᱤᱱᱠᱟᱹ ᱫᱷᱟᱨᱟ ᱚ ᱛᱚ ᱱᱤᱛ ᱫᱚᱯᱮ ᱠᱷᱮᱞᱳᱜ ᱠᱟᱱ ᱜᱮᱭᱟ ᱜᱤᱫᱟᱹᱨ ᱠᱚᱲᱟ ᱠᱚ ᱢᱮᱱᱟᱜ ᱠᱚᱛᱟ ᱯᱮ ᱜᱮᱭᱟ ᱦᱮᱸ ᱫᱚᱨᱠᱟᱨ ᱫᱚ ᱫᱚᱨᱠᱟᱨ ᱠᱟᱱ ᱜᱮᱭᱟ ᱛᱚ ᱠᱷᱮᱞᱳᱜ ᱠᱟᱱ ᱜᱮᱭᱟ ᱠᱚ ᱥᱮ ᱵᱟᱹᱜᱤ ᱵᱟᱲᱟᱣ ᱠᱟᱫᱟ ᱠᱚ ᱟᱪᱪᱷᱟ ᱪᱷᱟ ᱦᱮᱸ ᱦᱮᱸ ᱟᱯᱮᱭᱟᱜ ᱢᱤᱫᱴᱟᱝ ᱠᱷᱮᱹᱞᱤᱧ ᱧᱮᱞ ᱞᱮᱫᱟ ᱡᱟᱦᱟᱸ ᱫᱚ ᱵᱚᱞᱚᱨᱟᱢᱯᱩᱨ ᱠᱚᱞᱮᱡᱽ ᱜᱚᱰᱟ ᱨᱮᱯᱮ ᱠᱷᱮᱞ ᱞᱮᱫᱟ ᱟᱫᱚ ᱚᱱᱟ ᱤᱭᱟᱹᱛᱤᱧ ᱢᱮᱱᱫᱟ ᱡᱮ ᱟᱯᱮ ᱱᱟᱥᱮᱱᱟᱜ ᱞᱟᱹᱭ ᱵᱟᱲᱟᱣᱟᱯᱮ ᱞᱮᱠᱷᱟᱱ ᱦᱳᱭᱛᱳ ᱤᱧᱟᱹᱜ ᱢᱚᱱᱮ ᱞᱮᱠᱟ ᱱᱟᱜ ᱯᱮ ᱠᱷᱮᱞ ᱫᱟᱲᱮᱭᱟᱜᱼᱟ ᱦᱮᱸ ᱟᱪᱪᱷᱟ ᱪᱷᱟ ᱛᱚ ᱢᱮᱱᱫᱟᱞᱤᱧ ᱛᱟᱦᱞᱮ ᱱᱟᱜ ᱡᱮ ᱜᱤᱫᱟᱹᱨ ᱠᱚ ᱠᱚᱲᱟ ᱠᱚ ᱞᱟᱹᱭᱟᱠᱚ ᱢᱮ ᱡᱮ ᱡᱟᱹᱨᱥᱤ ᱠᱚ ᱵᱩᱴ ᱠᱚᱧ ᱮᱢᱟᱣᱟᱯᱮᱭᱟ ᱟᱨ ᱡᱟᱦᱟᱱᱟᱜ ᱡᱩᱫᱤ ᱚᱥᱩᱵᱤᱫᱟ ᱠᱚ ᱢᱮᱱᱟᱜ ᱠᱷᱟᱱ ᱞᱟᱹᱭ ᱯᱮ ᱚᱱᱟᱜᱮ ᱚ ᱯᱞᱮᱭᱟᱨ ᱥᱚᱝᱠᱷᱟ ᱫᱚ ᱦᱩᱭᱩᱜ ᱠᱟᱱᱟ ᱯᱨᱟᱭ ᱯᱚᱱᱮᱨᱚ ᱡᱚᱱ ᱠᱚᱢ ᱯᱚᱠᱠᱷᱮ ᱯᱚᱱᱨᱚ ᱡᱚᱱ ᱟ ᱦᱮᱸ ᱵᱟᱝ ᱵᱟᱝ ᱛᱷᱟᱠᱟ ᱠᱷᱟᱣᱟ ᱫᱚ ᱵᱟᱝ ᱩᱱᱟᱹᱜ ᱫᱚ ᱧᱮᱞᱢᱮ ᱥᱚᱢᱵᱷᱚᱵᱽ ᱦᱚᱸ ᱵᱟᱝ ᱠᱟᱱᱟ ᱵᱟᱹᱵᱩ ᱛᱚ ᱚᱱᱟ ᱫᱚ ᱟᱯᱮ ᱥᱮᱱ ᱚᱱᱟ ᱟᱡᱚᱫᱤᱭᱟᱹ ᱢᱟᱴᱷ ᱢᱮᱱᱟᱜᱼᱟ ᱞᱟᱹᱴᱩ ᱥᱟᱺᱦᱤᱡ ᱥᱮᱭ ᱟᱡᱚᱫᱤᱭᱟᱹ ᱢᱟᱴᱷ ᱨᱮᱜᱮ ᱠᱚᱨᱟᱣ ᱦᱩᱭᱩᱜᱼᱟ ᱛᱚ ᱠᱚᱲᱟ ᱠᱚ ᱠᱩᱞᱤ ᱠᱚᱢᱮ ᱨᱟᱹᱡᱤᱜ ᱨᱟᱹᱡᱤᱜ ᱠᱟᱱᱟ ᱠᱚᱥᱮ ᱵᱟᱝ ᱟᱨ ᱱᱟᱦᱟᱜ ᱩᱥᱟᱹᱨᱟ ᱞᱟᱹᱭ ᱜᱚᱫᱼᱟᱹᱧ ᱢᱮ ᱟᱪᱪᱷᱟ ᱪᱷᱟ ᱚᱱᱟ ᱟᱡᱚᱫᱤᱭᱟᱹ ᱢᱟᱴᱷ ᱨᱮᱜᱮ ᱛᱚᱵᱮ ᱛᱮᱦᱮᱧ ᱛᱚ ᱥᱚᱢᱚᱭ ᱵᱟᱹᱱᱩᱜᱼᱟ ᱛᱟᱦᱞᱮ ᱨᱚᱵᱤ ᱵᱟᱨ ᱦᱤᱞᱳᱜ ᱦᱮᱸ ᱦᱮᱸ ᱨᱚᱵᱤ ᱵᱟᱨ ᱦᱤᱞᱳᱜ ᱱᱟᱦᱟᱜ ᱛᱟᱦᱞᱮ ᱥᱮᱛᱟᱜ ᱟᱴ ᱵᱟᱡᱮ ᱥᱮᱱ ᱯᱮ ᱦᱤᱡᱩᱜᱼᱟ ᱠᱚᱲᱟ ᱠᱚ ᱦᱮᱸ ᱠᱚᱲᱟ ᱠᱚ ᱩᱥᱟᱹᱨᱟ ᱞᱟᱹᱭᱟᱠᱚ ᱢᱮ ᱡᱮ ᱱᱚᱝᱠᱟ ᱱᱚᱝᱟ ᱢᱤᱫᱴᱟᱝ ᱢᱤᱫᱴᱟᱝ ᱫᱟᱫᱟ ᱦᱚᱲ ᱥᱮ ᱢᱤᱫᱴᱟᱝ ᱥᱟᱨᱮ ᱯᱷᱳᱱ ᱞᱮᱫᱼᱟ ᱡᱮ ᱱᱚᱝᱟ ᱱᱚᱝᱠᱟᱭ ᱞᱟᱹᱭᱮᱫᱟ ᱟᱨ ᱛᱟᱣ ᱦᱮᱸ ᱦᱮᱸ ᱞᱟᱹᱭᱟᱠᱚ ᱵᱮᱱ ᱟᱨ ᱛᱟᱦᱞᱮ ᱥᱮᱭ ᱚᱱᱟ ᱨᱚᱵᱤ ᱵᱟᱨ ᱦᱤᱞᱳᱜ ᱜᱮ ᱚᱱᱟ ᱠᱟᱛᱷᱟ ᱫᱚ ᱛᱟᱦᱮᱸᱭᱮᱱᱟ ᱟᱴ ᱵᱟᱡᱟᱜ ᱚᱠᱛᱚ ᱦᱩᱸ ᱦᱮᱸ ᱦᱮᱸ ᱦᱮᱸ ᱦᱮᱸ ᱦᱮᱸ ᱦᱮᱸ ᱛᱚ ᱢᱟ ᱫᱚᱦᱚᱭ ᱵᱮᱱ ᱦᱮᱸᱜ